ᱟᱵᱚ ᱟᱛᱳ ᱴᱚᱞᱟ ᱨᱮᱱ ᱦᱚᱲ ᱡᱚᱠᱷᱚᱱ ᱵᱚᱦᱚᱜ ᱦᱟᱹᱥᱩ ᱧᱟᱢ ᱵᱚᱱᱟ ᱛᱚᱠᱷᱚᱱ ᱫᱚ ᱥᱚᱝᱜᱮ ᱥᱚᱝᱜᱮ ᱨᱟᱱ ᱠᱚᱫᱚ ᱵᱟᱵᱚᱱ ᱡᱚᱢ ᱜᱚᱫᱟ ᱡᱚᱠᱷᱚᱱ ᱠᱷᱩᱵ ᱵᱮᱥᱤ ᱧᱚᱜᱚᱜᱼᱟ ᱛᱚᱠᱷᱚᱱ ᱜᱤ ᱟᱵᱚ ᱚᱱᱟ ᱠᱚᱵᱚᱱ ᱵᱮᱵᱚᱛᱟᱭᱟ ᱯᱚᱨᱛᱷᱚᱢ ᱫᱚ ᱚᱲᱟᱜ ᱨᱮᱜᱤ ᱚᱱᱟ ᱜᱟᱢᱪᱷᱟ ᱠᱚ ᱞᱚᱦᱚᱫ ᱠᱟᱛᱮ ᱪᱟᱹᱫᱤ ᱨᱮᱵᱚᱱ ᱞᱟᱜᱟᱣ ᱟᱠᱚᱣᱟ ᱱᱚᱝᱠᱟ ᱠᱟᱛᱮ ᱡᱚᱠᱷᱚᱱ ᱚᱱᱟ ᱜᱟᱢᱪᱷᱟ ᱫᱚ ᱞᱚᱞᱚᱜᱼᱟ ᱛᱟᱨᱯᱚᱨᱮ ᱟᱨᱦᱚᱸ ᱫᱟᱜ ᱨᱮ ᱵᱚᱦᱚᱭ ᱧᱚᱜ ᱠᱟᱛᱮ ᱨᱮᱭᱟᱲ ᱠᱟᱛᱮ ᱟᱨᱦᱚᱸ ᱚᱱᱟ ᱪᱟᱹᱫᱤ ᱨᱮᱵᱚᱱ ᱮᱢᱟᱭᱟ ᱱᱚᱝᱠᱟ ᱠᱟᱛᱮ ᱠᱤᱪᱷᱩ ᱟᱨᱟᱢᱮ ᱵᱩᱡᱷᱟᱹᱣᱟ ᱚᱠᱚᱭ ᱵᱚᱦᱚᱜ ᱦᱟᱹᱥᱩᱭᱮ ᱩᱱᱤ ᱫᱚ ᱟᱨ ᱡᱩᱫᱤ ᱠᱤᱪᱷᱩ ᱟᱱ ᱠᱚ ᱟᱹᱜᱩ ᱛᱟᱦᱮᱱ ᱠᱷᱟᱡ ᱡᱮ ᱨᱚᱠᱚᱢ ᱴᱟᱭᱜᱟᱨ ᱵᱟᱢ ᱯᱷᱤᱥ ᱱᱤᱭᱟᱹᱠᱚ ᱩᱱᱤ ᱫᱚ ᱵᱚᱦᱚᱜ ᱨᱮ ᱞᱟᱜᱟᱣ ᱠᱟᱛᱮ ᱟᱹᱰᱤ ᱢᱟᱹᱞᱤᱥ ᱵᱟᱲᱟ ᱠᱟᱛᱮ ᱠᱤᱪᱷᱩ ᱟᱨᱟᱢᱮ ᱵᱩᱡᱷᱟᱹᱣᱟ ᱟᱨ ᱟᱹᱰᱤ ᱡᱟᱹᱥᱛᱤ ᱡᱩᱫᱤ ᱵᱚᱦᱚᱜ ᱦᱟᱹᱥᱩᱭᱮᱠᱷᱟᱡ ᱛᱚᱠᱷᱚᱱ ᱫᱚ ᱰᱟᱠᱛᱟᱨ ᱴᱷᱮᱡ ᱤᱫᱤ ᱩᱪᱤᱛ